ᱦᱮᱸ ᱦᱮᱞᱳ ᱢᱮᱱᱮᱫᱟᱹᱧ ᱯᱩᱨᱩᱞᱤᱭᱟᱹ ᱡᱮᱞᱟ ᱨᱮ ᱥᱟᱱᱛᱟᱲ ᱦᱚᱲ ᱠᱚ ᱪᱮᱫ ᱪᱮᱫ ᱞᱮᱠᱟᱯᱮ ᱡᱚᱢ ᱧᱩᱭᱟ ᱢᱟᱱᱮ ᱡᱚᱢ ᱧᱩ ᱨᱮᱱᱟᱜ ᱵᱟᱨᱮ ᱛᱮ ᱞᱟᱹᱭᱟᱹᱧ ᱠᱮᱭᱟ

ᱚᱸᱻ ᱟᱨ ᱢᱮᱱᱮᱫᱟᱹᱧ ᱛᱟᱦᱚᱞᱮ

ᱟᱪᱪᱷᱟ ᱚᱸᱻ ᱛᱟᱦᱚᱞᱮ ᱚᱱᱟ ᱵᱟᱦᱟ ᱥᱚᱨᱦᱟᱭ ᱠᱚᱨᱮ ᱫᱚ ᱪᱮᱫ ᱞᱮᱠᱟ ᱯᱮ ᱡᱚᱢ ᱧᱩᱭᱟ

ᱚᱸᱻ ᱢᱟᱱᱮ ᱯᱚᱨᱚᱵᱽ ᱦᱮᱸ ᱦᱮᱸ ᱦᱮᱸ ᱟᱪᱪᱷᱟ ᱦᱮᱸ ᱚᱱᱟ ᱠᱚᱜᱮ ᱵᱟᱲᱟ ᱥᱟᱱᱟᱹᱧ ᱠᱟᱱᱟ ᱛᱟᱦᱮᱱᱟ ᱡᱮ ᱯᱩᱨᱩᱞᱤᱭᱟᱹ ᱡᱮᱞᱟ ᱥᱟᱱᱛᱟᱲ ᱦᱚᱲ ᱠᱚ ᱪᱮᱫ ᱞᱮᱠᱟ ᱯᱮ ᱡᱚᱢ ᱧᱩᱭᱟ ᱟᱫᱚᱢ ᱞᱟᱹᱭ ᱵᱟᱲᱟ ᱟᱫᱤᱧ ᱜᱮᱭᱟ

ᱦᱮᱸ ᱛᱚ ᱴᱷᱤᱠ ᱜᱮᱭᱟ ᱛᱚᱵᱮ